ᱟᱞᱮᱭᱟᱜ ᱴᱚᱴᱷᱟᱨᱮ ᱢᱤᱫᱴᱟᱝ ᱠᱞᱟᱵ ᱢᱮᱱᱟᱜᱼᱟ ᱛᱚ ᱟᱹᱰᱤ ᱟᱭᱢᱟ ᱦᱚᱲ ᱜᱮᱠᱚ ᱠᱷᱮᱞᱳᱰᱚᱜ ᱜᱮᱭᱟ ᱛᱚ ᱩᱱᱠᱩ ᱠᱷᱮᱞᱳᱰᱤᱭᱟᱱ ᱠᱚ ᱜᱚᱲᱚ ᱥᱚᱯᱚᱦᱚᱫ ᱮᱢᱟ ᱞᱟᱹᱜᱤᱫ ᱡᱟᱦᱟᱸ ᱠᱷᱮᱞᱳᱰᱤᱭᱟᱹ ᱟᱜ ᱫᱚ ᱵᱩᱠ ᱵᱟᱭ ᱛᱟᱦᱮᱱᱟ ᱩᱱᱤ ᱵᱩᱴ ᱠᱚ ᱦᱟᱛᱟᱣ ᱟᱭᱟ ᱥᱮ ᱩᱱᱠᱩᱣᱟᱜ ᱠᱷᱮᱞᱳᱰ ᱞᱟᱹᱜᱤᱫ ᱛᱮ ᱤᱱᱴᱨᱤ ᱯᱷᱤ ᱵᱟᱭ ᱛᱟᱦᱮᱱᱟ ᱚᱱᱟ ᱮᱱᱴᱨᱤ ᱯᱷᱤ ᱦᱚᱸ ᱠᱚ ᱮᱢ ᱪᱟᱞᱟᱣ ᱠᱚᱜᱼᱟ ᱥᱮ ᱩᱱᱠᱩ ᱠᱷᱮᱞᱳᱰᱤᱭᱟᱹ ᱠᱚ ᱪᱟᱞᱟᱣ ᱞᱟ ᱜᱤᱫ ᱜᱟ ᱰᱤ ᱦᱚᱸᱠᱚ ᱵᱷᱟᱲᱟ ᱟᱠᱚᱣᱟ ᱥᱮ ᱡᱟᱦᱟᱸᱭ ᱠᱷᱮᱞᱳᱰ ᱠᱷᱮᱞᱳᱰ ᱛᱮ ᱜᱚᱰᱟ ᱨᱮ ᱵᱟᱡᱟᱣ ᱮᱱ ᱠᱷᱟᱱ ᱩᱱᱤ ᱫᱚ ᱦᱚᱥᱯᱤᱴᱟᱞ ᱤᱫᱤ ᱨᱮᱱᱟᱜ ᱠᱚ ᱵᱮᱵᱚᱥᱛᱷᱟᱭᱟ ᱥᱮ ᱩᱱᱠᱩ ᱠᱷᱮᱞᱳᱰ ᱞᱮᱱᱠᱷᱟᱱ ᱠᱚ ᱨᱮᱸᱜᱮᱡ ᱦᱚᱸ ᱨᱮᱸᱜᱮᱡ ᱠᱚᱣᱟ ᱛᱚ ᱩᱱᱠᱩ ᱡᱚᱢ ᱮᱢ ᱞᱟᱹᱜᱤᱫ ᱦᱚᱸ ᱠᱚ ᱵᱮᱵᱚᱥᱛᱷᱟᱭᱟ ᱥᱩᱵᱤᱫᱷᱟ ᱠᱚ ᱮᱢᱟ ᱠᱚᱣᱟ